ᱦᱚᱸ ᱟᱢᱤᱡ ᱠᱟᱥᱴᱚᱢᱟᱨᱤᱧ ᱢᱮᱱᱮᱜᱼᱟ ᱦᱮᱸ ᱟᱹᱢᱤᱡ ᱠᱟᱥᱴᱚᱢᱟᱨ ᱠᱟᱱᱟᱹᱧ ᱟᱪᱪᱷᱟ ᱪᱮᱫ ᱠᱟᱹᱢᱤᱭᱟᱹ ᱠᱤ ᱚᱰᱚᱠᱚᱜ ᱠᱟᱱᱟ ᱯᱟᱹᱣᱨᱟᱹ ᱠᱚ

ᱤᱫᱤ ᱫᱚ ᱦᱩᱱᱟᱹᱝ ᱤᱭᱟᱹ ᱠᱚ ᱢᱮᱱ ᱢᱮᱱᱟᱜᱼᱟ ᱪᱮ ᱵᱟᱝ ᱠᱚᱸᱰᱦᱟ ᱠᱚ ᱮᱴᱟᱜ ᱢᱮᱱᱟᱜᱼᱟ ᱨᱮᱴ ᱫᱚ ᱪᱮᱫ ᱞᱮᱠᱟ ᱢᱟᱥᱮ ᱵᱮᱸᱜᱟᱲ ᱠᱚᱦᱚᱸ ᱚᱰᱚᱠᱚᱜ ᱠᱟᱱ ᱜᱮᱭᱟ ᱪᱮᱫ ᱞᱮᱠᱟ ᱠᱤᱞᱳ ᱵᱮᱸᱜᱟᱲ ᱫᱚ

ᱯᱚᱸᱪᱟᱲᱤᱥ ᱟᱨ ᱵᱷᱚᱱᱰᱤ ᱠᱚᱫᱚ ᱟᱹᱞᱤᱧ ᱤᱫᱤ ᱫᱚ ᱚᱱᱠᱟ ᱦᱩᱱᱟᱹᱝ ᱰᱷᱮᱹᱨ ᱫᱷᱟᱨᱟ ᱜᱮᱞᱤᱧ ᱤᱫᱤᱭᱟ ᱟᱫᱚ ᱱᱟᱥᱮᱱᱟᱜ ᱵᱮᱱ ᱠᱚᱢ ᱧᱚᱜᱚᱜᱼᱟ ᱥᱮ ᱪᱮᱫ ᱞᱮᱠᱟ ᱟᱹᱰᱤ ᱜᱟᱱ ᱯᱟᱸᱪᱥᱚ ᱴᱟᱠᱟ ᱵᱮᱸᱜᱟᱲ ᱠᱚ ᱥᱟᱴᱮ ᱴᱟᱠᱟᱢ ᱞᱟᱹᱭ ᱠᱮᱜᱼᱟ ᱵᱟᱝ ᱯᱚᱸᱪᱟᱲᱤᱥ ᱠᱤᱪᱷᱤ ᱠᱚᱢ ᱧᱚᱜᱚᱜ ᱵᱤᱱ ᱥᱮᱱ ᱦᱳᱭ ᱛᱚ ᱴᱷᱤᱠ ᱜᱮᱭᱟ ᱚᱱᱟ ᱫᱚ ᱟᱹᱞᱤᱧ ᱦᱚᱸ ᱰᱷᱮᱹᱨ ᱞᱤᱧ ᱤᱫᱤᱭᱟ ᱥᱮ ᱟᱹᱞᱤᱧ ᱦᱚᱸ ᱰᱷᱮᱹᱨ ᱞᱤᱧ ᱤᱫᱤᱭᱟ ᱟᱞᱮ ᱱᱤᱛᱚᱜ ᱟᱞᱮ ᱚᱸᱰᱮ ᱯᱷᱟᱱᱥᱚᱱ ᱛᱟᱞᱮ ᱢᱮᱱᱟᱜᱼᱟ ᱯᱨᱚᱜᱨᱟᱢ ᱮᱱᱠᱷᱟᱱ ᱢᱟᱲᱟᱝ ᱦᱤᱞᱳᱜ ᱢᱟᱱᱟᱦᱟᱜ ᱡᱟᱦᱟᱱᱟᱜ ᱠᱚᱨᱟᱣ ᱦᱩᱭᱩᱜ ᱫᱚᱥᱟᱨ ᱦᱤᱞᱳᱜ ᱞᱟᱹᱜᱤᱫ ᱢᱟ ᱦᱳᱭ ᱟᱹᱞᱤᱧ ᱞᱤᱧ ᱤᱫᱤᱭᱟ ᱚᱱᱠᱟ ᱫᱚ ᱦᱩᱱᱟᱹᱝ ᱰᱷᱮᱹᱨ ᱫᱷᱟᱨᱟ ᱜᱮ ᱵᱮᱸᱜᱟᱲ ᱦᱩᱱᱟᱹᱝ ᱫᱚᱥ ᱠᱤᱞᱳ ᱜᱟᱱ ᱞᱤᱧ ᱤᱫᱤᱭᱟ ᱟᱨ ᱦᱩᱱᱟᱹᱝ ᱠᱚᱸᱰᱷᱟ ᱦᱩᱱᱟᱹᱝ ᱥᱟᱛ ᱠᱤᱞᱳ ᱜᱟᱱ ᱟᱨ ᱵᱷᱚᱱᱰᱤ ᱛᱤᱱ ᱛᱤᱱ ᱪᱟᱨ ᱠᱤᱞᱳ ᱜᱟᱱ ᱦᱩᱱᱟᱹᱝ ᱟᱹᱞᱩ ᱠᱚᱫᱚ ᱪᱮᱫ ᱞᱮᱠᱟ ᱦᱟᱠᱟᱱᱟ ᱦᱳᱭ ᱛᱚ ᱟᱫᱚ ᱮᱱᱛᱮ ᱨᱮᱦᱚᱸ ᱮᱠᱥᱮᱠᱥ ᱮᱫᱟ ᱵᱮᱱ ᱥᱮ ᱟᱹᱵᱤᱱ ᱚᱱᱟ ᱵᱮᱸᱜᱟᱲ ᱨᱮᱴ ᱛᱮᱱᱟᱜ ᱜᱮ ᱞᱟᱹᱭ ᱵᱮᱱ ᱥᱮ ᱵᱮᱸᱜᱟᱲ ᱨᱮᱴ ᱠᱤᱪᱷᱤ ᱠᱚᱢᱚᱜ ᱵᱤᱱ ᱛᱤᱨᱤᱥ ᱴᱟᱠᱟ ᱠᱟᱛᱮᱫ ᱛᱤᱨᱤᱥ ᱴᱟᱠᱟ

ᱤᱫᱤᱭᱟᱞᱤᱧ ᱜᱟᱯᱟ ᱢᱮᱭᱟᱝ ᱜᱮ ᱦᱩᱱᱟᱹᱝ ᱟᱫᱚ ᱦᱳᱭ ᱤᱭᱟᱹ ᱠᱚᱛᱮ ᱜᱟᱯᱟ ᱠᱚᱛᱮ ᱟᱨ ᱦᱳᱭ ᱦᱳᱭ ᱦᱳᱭ ᱦᱳᱭ ᱦᱳᱭ ᱚᱱᱟ ᱦᱤᱥᱟᱹᱵ ᱤᱧ ᱦᱚᱧ ᱢᱮᱱᱮᱜᱼᱟ ᱠᱚᱢ ᱥᱚᱢ ᱮᱢ ᱮᱢᱚᱜ ᱠᱷᱟᱱ ᱢᱟ ᱦᱩᱱᱟᱹᱝ ᱡᱚᱛᱚ ᱡᱚᱛᱚᱜᱮᱧ ᱟᱹᱞᱩ ᱟᱹᱞᱩᱧ ᱟᱹᱜᱩᱭᱟ ᱠᱚᱸᱰᱷᱟᱧ ᱟᱹᱜᱩᱭᱟ ᱵᱮᱸᱜᱟᱲᱤᱧ ᱟᱹᱜᱩᱭᱟ ᱵᱷᱚᱱᱰᱤ ᱟᱨ ᱟᱹᱰᱤ ᱵᱤᱞᱟᱹᱛᱤ ᱯᱟᱸᱪ ᱠᱤᱞᱳ ᱜᱟᱱ

ᱚᱱᱟ ᱦᱚᱸ ᱢᱮᱱᱟᱜ ᱠᱷᱟᱱᱢᱟ ᱟᱨᱚ ᱥᱩᱵᱤᱫᱷᱟ ᱜᱮ ᱦᱩᱭᱩᱜ ᱠᱟᱱᱟ ᱚᱱᱟ ᱦᱳᱭ ᱛᱚ ᱚᱱᱟ ᱢᱟ ᱴᱷᱟᱹᱣᱠᱟᱹ ᱜᱮᱭᱟ ᱦᱚᱸ ᱦᱚᱸ ᱦᱚᱸ ᱜᱟᱯᱟ ᱠᱚᱛᱮ ᱜᱮᱱᱟᱦᱟᱜ ᱜᱟᱯᱟ ᱦᱟᱜ ᱜᱟᱯᱟ ᱥᱮᱛᱟᱜ ᱵᱮᱲᱟ